ᱟᱞᱮ ᱱᱚᱸᱰᱮ ᱥᱟᱥᱛᱷᱚ ᱵᱮᱵᱚᱥᱛᱷᱟ ᱫᱚ ᱟᱹᱰᱤ ᱱᱟᱯᱟᱭ ᱜᱮᱭᱟ ᱦᱚᱸᱥᱯᱤᱴᱟᱞ ᱠᱚᱦᱚᱸ ᱥᱚᱨᱠᱟᱨᱤ ᱦᱚᱸᱥᱯᱤᱴᱟᱞ ᱠᱚᱦᱚᱸ ᱥᱩᱨ ᱨᱮᱜᱮ ᱢᱮᱱᱟᱜ ᱟᱱᱟ ᱟᱫᱚ ᱡᱟᱦᱟᱸ ᱫᱚ ᱨᱮᱸᱜᱮᱡᱽ ᱦᱚᱲ ᱦᱚᱸᱥᱯᱤᱴᱟᱞ ᱨᱮ ᱵᱷᱟᱹᱜᱤ ᱜᱮᱠᱚ ᱧᱟᱢ ᱮᱫᱟ ᱟᱨ ᱨᱟᱱ ᱮᱢᱟᱱ ᱠᱚᱦᱚᱸ ᱟᱨ ᱪᱟᱞᱟᱜ ᱦᱤᱡᱩᱜ ᱰᱟᱦᱟᱨ ᱦᱚᱸ ᱢᱚᱡᱽ ᱜᱮᱭᱟ ᱟᱨ ᱮᱢᱵᱩᱞᱮᱱᱥ ᱠᱚᱨᱮᱱᱟᱜ ᱵᱮᱵᱚᱥᱛᱟ ᱦᱚᱸ ᱢᱮᱱᱟᱜ ᱜᱮᱭᱟ ᱟᱫᱚ ᱱᱚᱸᱰᱮ ᱫᱚ ᱟᱭᱢᱟ ᱨᱚᱠᱚᱢᱟᱜ ᱪᱤᱠᱤᱥᱥᱟ ᱫᱚ ᱦᱩᱭᱩᱜ ᱠᱟᱱᱟ ᱥᱚᱨᱠᱟᱨᱤ ᱢᱟᱫᱽᱫᱷᱚ ᱛᱮᱜᱮ ᱡᱟᱦᱟᱸ ᱫᱚ ᱴᱤᱵᱤ ᱴᱤᱵᱤ ᱨᱩᱣᱟᱹ ᱨᱮᱭᱟᱜ ᱫᱚ ᱟᱨᱦᱚᱸ ᱡᱟᱹᱥᱛᱤ ᱜᱮ ᱢᱮᱱᱟᱜᱼᱟ ᱵᱷᱟᱹᱜᱤ ᱵᱮᱵᱚᱥᱛᱟ ᱴᱤᱵᱤ ᱨᱩᱣᱟᱹ ᱨᱮᱭᱟᱜ ᱫᱚ ᱨᱟᱱ ᱮᱢᱟᱱ ᱠᱚᱫᱚ ᱱᱟᱨᱥ ᱥᱚᱨᱠᱟᱨ ᱦᱚᱸᱥᱯᱤᱴᱟᱞ ᱨᱮᱜᱮ ᱧᱟᱢᱚᱜ ᱠᱟᱱᱟ ᱵᱷᱟᱹᱜᱤ ᱛᱮᱜᱮ ᱠᱚ ᱮᱢᱚᱜ ᱠᱟᱱᱟ ᱥᱮ ᱵᱟᱝ ᱡᱟᱦᱟᱸᱭ ᱥᱚᱨᱠᱟᱨᱤ ᱱᱟᱨᱥ ᱠᱚ ᱢᱮᱱᱟᱜ ᱠᱚᱣᱟ ᱩᱱᱠᱩ ᱦᱚᱸ ᱟᱹᱛᱩ ᱟᱹᱛᱩ ᱛᱮᱠᱚ ᱫᱟᱬᱟᱱᱟ ᱫᱟᱬᱟ ᱠᱟᱛᱮᱫ ᱦᱚᱸ ᱟᱹᱛᱩ ᱟᱹᱛᱩ ᱚᱲᱟᱜ ᱚᱲᱟᱜ ᱠᱚ ᱵᱚᱞᱚᱜᱼᱟ ᱠᱩᱞᱤ ᱵᱟᱲᱟ ᱠᱚᱣᱟ ᱠᱚ ᱚᱱᱟ ᱦᱤᱥᱟᱹᱵ ᱛᱮ ᱧᱮᱞᱚᱜ ᱠᱟᱱᱟ ᱡᱮ ᱟᱞᱮ ᱱᱚᱣᱟ ᱱᱟᱠᱷᱟ ᱫᱚ ᱱᱟᱯᱟᱭ ᱜᱮᱭᱟ ᱱᱟᱯᱟᱭ ᱜᱮᱞᱮ ᱧᱟᱢ ᱮᱫᱟ ᱦᱚᱸᱥᱯᱤᱴᱟᱞ ᱦᱚᱸᱥᱯᱤᱴᱟᱞ ᱨᱮᱭᱟᱜ ᱯᱚᱨᱤᱥᱮᱵᱟ ᱫᱚ